ᱟᱵᱚ ᱦᱚᱲ ᱦᱚᱯᱚᱱ ᱟᱹᱫᱤᱵᱟᱹᱥᱤ ᱮᱱᱮᱡ ᱥᱮᱨᱮᱧ ᱫᱚ ᱟᱵᱚ ᱫᱚᱵᱚᱱ ᱦᱤᱲᱤᱧ ᱮᱫᱟ ᱪᱤᱠᱟᱹᱛᱮᱵᱚᱱ ᱦᱤᱲᱤᱧᱮᱫᱟ ᱡᱮᱢᱚᱱ ᱠᱤ ᱫᱚᱝ ᱞᱟᱜᱽᱬᱮ ᱵᱟᱦᱟ ᱥᱚᱦᱨᱟᱭ ᱰᱟᱦᱟᱨ ᱰᱟᱱᱴᱟ ᱥᱟᱱᱟᱢ ᱵᱚᱱ ᱵᱟᱹᱜᱤᱭᱟᱜ ᱠᱟᱱᱟ ᱱᱟᱣᱟ ᱱᱟᱣᱟ ᱵᱤᱜᱽᱜᱟᱱ ᱠᱚ ᱩᱛᱨᱟᱹᱣ ᱮᱱᱟ ᱰᱤᱡᱮ ᱠᱚ ᱵᱮᱱᱟᱣ ᱠᱮᱫᱟ ᱠᱚᱲᱟ ᱜᱤᱫᱽᱨᱟᱹ ᱟᱨ ᱠᱩᱲᱤ ᱜᱤᱫᱽᱨᱟᱹ ᱰᱤᱡᱮ ᱨᱮᱠᱚ ᱵᱷᱮᱫᱟᱣ ᱮᱱᱟ ᱟᱵᱚᱣᱟᱜ ᱥᱟᱨᱛᱷᱚᱠ ᱥᱮᱨᱮᱧ ᱠᱚᱫᱚ ᱠᱚ ᱦᱤᱲᱤᱧ ᱠᱟᱜ ᱠᱟᱱᱟ ᱵᱚᱱ ᱥᱟᱱᱟᱢ ᱟᱵᱚ ᱫᱚ ᱟᱵᱚᱣᱟᱜ ᱵᱷᱟᱥᱟ ᱜᱮᱵᱚᱱ ᱵᱟᱹᱜᱤᱭᱟᱜ ᱠᱟᱱᱟ ᱫᱤᱠᱩ ᱵᱷᱟᱥᱟ ᱛᱮᱵᱚᱱ ᱪᱟᱞᱟᱣ ᱮᱱᱟ ᱟᱵᱚ ᱯᱩᱡᱟᱹ ᱯᱟᱴ ᱦᱚᱸᱵᱚᱱ ᱵᱟᱹᱜᱤᱭᱟᱜ ᱠᱟᱱᱟ ᱮᱱᱮᱡ ᱥᱮᱨᱮᱧ ᱦᱚᱸᱵᱚᱱ ᱵᱟᱹᱜᱤᱭᱟᱜ ᱠᱟᱱᱟ ᱥᱟᱱᱛᱟᱲ ᱥᱚᱢᱟᱡᱽ ᱫᱚ ᱟᱵᱚᱣᱟᱜ ᱫᱚ ᱞᱟᱛᱟᱨᱮᱱᱟᱵᱚᱱ ᱵᱚᱰᱭᱮᱱᱟ ᱫᱤᱠᱩ ᱥᱚᱢᱟᱡᱽ ᱛᱮᱵᱚᱱ ᱵᱷᱮᱫᱟᱣ ᱛᱟᱦᱮᱸᱭᱮᱱᱟ